ᱜᱟᱯᱟ ᱠᱞᱟᱥ ᱨᱮᱭᱟᱜ ᱢᱟ ᱠᱟᱛᱷᱟ ᱛᱟᱦᱮᱸ ᱠᱟᱱ ᱜᱮᱭᱟ ᱛᱚᱵᱮ ᱜᱟᱯᱟ ᱱᱟᱥᱮᱭᱟᱜ ᱢᱮᱞᱟ ᱦᱩᱭᱩᱜ ᱠᱟᱱᱟ ᱛᱚᱵᱮ ᱢᱮᱞᱟ ᱠᱚ ᱜᱟᱯᱟ ᱵᱟᱫᱽ ᱢᱮᱭᱟᱝ ᱟᱨ ᱚᱠᱚᱭ ᱠᱚ ᱢᱮᱱᱟᱜ ᱠᱚᱣᱟᱜ ᱟᱢ ᱥᱟᱶᱛᱮᱱ ᱠᱚᱲᱟ ᱜᱤᱫᱽᱨᱟᱹ ᱩᱱᱠᱩᱦᱚᱸᱢ ᱞᱟᱹᱭᱟᱠᱚᱣᱟ ᱡᱮᱱᱚ ᱜᱟᱯᱟ ᱡᱚᱛᱚᱯᱮ ᱦᱮᱡ ᱥᱟᱶᱚᱜᱼᱟ ᱟᱨ ᱠᱞᱟᱥᱜᱮ ᱯᱩᱱᱭᱟᱹ ᱦᱮᱸ ᱴᱷᱤᱠ ᱜᱮᱭᱟ ᱚᱻ ᱦᱮᱸ ᱴᱷᱤᱠ ᱜᱮᱭᱟ ᱦᱮᱸ ᱛᱟᱨᱢᱟᱱᱮ ᱯᱮᱛᱚᱵᱮ ᱤᱭᱟᱹ ᱛᱚᱵᱮ ᱡᱚᱛᱚᱜᱮᱯᱮ ᱦᱮᱡ ᱡᱟᱣᱨᱟᱜᱼᱟ ᱟᱨ ᱟᱯᱮ ᱪᱮᱫᱠᱟ ᱟᱨᱚ ᱵᱟᱥᱮ ᱱᱟᱣᱟᱱᱟᱜ ᱠᱚ ᱟᱨᱚ ᱢᱮᱱᱟᱜᱼᱟ ᱠᱟᱨᱟᱢ ᱠᱚ ᱥᱮ ᱦᱮ ᱟᱨᱦᱚᱸᱧ ᱞᱟᱹᱭ ᱟᱯᱮᱭᱟ ᱚᱱᱟᱠᱚᱵᱚᱱ ᱠᱞᱟᱥᱫᱟ ᱡᱤᱭᱟ ᱪᱮᱫ ᱪᱮᱫ ᱠᱚ ᱛᱮᱭᱟᱜ ᱠᱟᱨᱟᱢ ᱠᱟᱨᱟᱢ ᱟᱨᱦᱚᱸ ᱛᱟᱦᱚᱞᱮ ᱦᱮᱸ ᱟᱨ ᱛᱤᱱᱟᱹᱜ ᱜᱟᱱ ᱦᱩᱭᱩᱜ ᱠᱷᱟᱱ ᱟᱨ ᱱᱤᱛᱚᱝ ᱫᱚ

ᱴᱷᱤᱠ ᱜᱮᱭᱟ ᱟᱨ ᱤᱭᱟᱹᱠᱚ ᱥᱮᱨᱮᱧ ᱠᱚ ᱥᱮᱨᱮᱧ ᱠᱚᱦᱚᱸ ᱟᱭᱢᱟ ᱥᱮᱨᱮᱧ ᱢᱮᱱᱟᱜᱼᱟ ᱵᱟᱱᱟᱢ ᱛᱤᱨᱭᱳ ᱚᱨᱚᱝ ᱠᱚᱦᱚᱸ ᱵᱟᱝ ᱮᱱᱮᱡ ᱵᱟᱲᱟ ᱦᱚᱸ ᱵᱟᱝ ᱚᱠᱟᱴᱟᱜ ᱮᱱᱮᱡ ᱚᱠᱟᱨᱚᱠᱚᱢ ᱵᱟᱝ ᱛᱤᱨᱭᱳ ᱦᱚᱸ ᱚᱠᱟ ᱠᱚ ᱞᱟᱹᱠᱛᱤ ᱪᱮᱫ ᱞᱮᱠᱟ ᱵᱟᱝ ᱛᱤᱨᱭᱳ ᱚᱨᱚᱝ ᱦᱚᱸ ᱪᱮᱫ ᱞᱮᱠᱟ ᱚᱱᱟ ᱠᱚᱦᱚᱸ ᱪᱮᱫ ᱦᱩᱭᱩᱜᱼᱟ ᱪᱮᱫ ᱦᱩᱭᱩᱜᱼᱟ

ᱦᱮᱸ

ᱦᱮᱸ ᱚᱱᱟᱢᱟ ᱦᱩᱭᱩᱜ ᱜᱮ ᱛᱚᱵᱮ ᱚᱱᱟ ᱠᱚᱦᱚᱸ ᱟᱨᱚ ᱵᱟᱹᱠᱤ ᱵᱟᱫᱽ ᱢᱮᱱᱟᱜ ᱠᱚ ᱠᱷᱟᱡ ᱚᱱᱟ ᱠᱚᱵᱚᱱ ᱦᱟᱥᱤᱞᱟ ᱢᱟᱱᱮ ᱪᱮᱫ ᱟᱯᱮ ᱦᱩᱭᱩᱜᱼᱟ ᱵᱟᱝᱠᱷᱟᱡ ᱪᱤᱠᱟᱹ ᱵᱚᱱ ᱪᱮᱫᱟ ᱱᱤᱛ ᱠᱷᱚᱡ ᱡᱩᱫᱤ ᱵᱟᱢ ᱪᱮᱫ ᱞᱮᱠᱷᱟᱡ ᱛᱤᱥᱮᱢ ᱪᱮᱫᱟ ᱦᱮᱸ ᱦᱮᱸ ᱦᱮᱸ ᱟᱨ ᱫᱤᱥᱟᱹ ᱠᱟᱛᱮᱫ ᱤᱧ ᱱᱤᱛᱟᱹᱜ ᱞᱟᱝ ᱜᱟᱞᱢᱟᱨᱟᱣ ᱠᱮᱫᱟ ᱚᱱᱠᱟᱜᱮ ᱡᱮᱱᱚ ᱟᱨ ᱱᱤᱛᱚᱝ ᱚᱱᱟᱢᱟ ᱦᱩᱭᱟᱠᱟᱱ ᱛᱟᱵᱚᱱ ᱜᱮ ᱛᱚᱵᱮ ᱟᱨᱦᱚᱸ ᱢᱮᱱᱟᱜᱼᱟ ᱡᱮ ᱚᱱᱩᱥᱴᱷᱟᱱ ᱵᱟᱦᱟ ᱥᱚᱦᱚᱨᱟᱭ ᱚᱱᱟ ᱠᱚ ᱤᱭᱟᱹᱛᱮ ᱦᱚᱸ ᱨᱩ ᱵᱟ ᱥᱮᱨᱮᱧ ᱠᱚ ᱵᱤᱱᱛᱤ ᱠᱚ ᱚᱱᱟᱦᱚᱸ ᱢᱤᱫ ᱜᱮᱭᱟ ᱡᱟᱹᱨᱩᱲ ᱢᱮᱱᱟᱜ ᱛᱟᱵᱚᱱᱟ

ᱥᱩᱢᱟᱹᱭ ᱱᱚᱛᱮᱡ ᱫᱚ ᱟᱨᱚ ᱛᱚ ᱫᱤᱱᱮᱢ ᱵᱚᱭᱟ ᱟᱯᱮᱯᱮ ᱦᱮᱡ ᱞᱮᱱᱠᱷᱟᱡ ᱜᱮ

ᱚᱱᱟ ᱠᱚᱵᱚᱱ ᱪᱮᱜ ᱠᱟᱜᱼᱟ ᱪᱮᱜ ᱠᱟᱜ ᱜᱮᱭᱟ ᱚᱸᱰᱮ ᱵᱚᱱ ᱚᱱᱟᱦᱚᱸ ᱟᱨ ᱵᱟᱠᱤ ᱵᱟᱫᱽᱢᱟ ᱚᱱᱟ ᱟᱨᱦᱚᱸ ᱢᱮᱱᱟᱜᱼᱟ ᱚᱱᱟ ᱠᱚ ᱵᱚᱱ ᱪᱮᱥᱴᱟᱭᱟ

ᱤᱱᱟᱹ ᱜᱷᱟᱲᱤᱡ ᱜᱮ